ᱦᱮᱞᱳ ᱫᱟᱫᱟ ᱵᱟᱹᱵᱩᱢ ᱞᱟᱹᱭᱫᱟ ᱤᱧ ᱠᱟᱹᱴᱤᱡ ᱠᱮᱵᱽ ᱤᱧ ᱵᱩᱠ ᱞᱟᱹᱜᱤᱫ ᱠᱮᱵᱽ ᱯᱷᱟᱸᱠᱟ ᱢᱮᱱᱟᱜ ᱠᱷᱟᱱ ᱠᱟᱹᱴᱤᱡ ᱞᱟᱹᱭᱟᱹᱧ ᱢᱮ ᱟᱨ ᱛᱤᱱᱟᱹᱜ ᱵᱷᱟᱲᱟᱢ ᱦᱟᱛᱟᱣᱟ ᱚᱱᱟ ᱦᱚᱸ ᱠᱟᱹᱴᱤᱡ ᱞᱟᱹᱭᱟᱹᱧ ᱢᱮ ᱤᱧ ᱥᱩᱨ ᱥᱩᱯᱩᱨ ᱢᱟᱢᱟ ᱚᱲᱟᱜ ᱤᱧ ᱪᱟᱞᱟᱜᱼᱟ ᱤᱧᱟᱹᱜ ᱧᱩᱛᱩᱢ ᱫᱚ ᱢᱟᱭᱟᱵᱚᱛᱤ ᱟᱪᱪᱷᱟ ᱢᱟ ᱮᱱᱠᱷᱟᱱ ᱫᱚᱦᱚᱭ ᱫᱟᱹᱧ ᱡᱚᱦᱟᱨ ᱜᱮ